ᱟᱢ ᱠᱤ ᱡᱟᱦᱟᱱ ᱯᱚᱛᱚᱵ ᱥᱮ ᱚᱱᱚᱲᱦᱮ ᱠᱚᱢ ᱚᱞ ᱟᱠᱟᱫᱟ ᱚᱱᱟ ᱤᱫᱤ ᱠᱟᱛᱮ ᱞᱟᱹᱭ ᱟᱡᱚᱢ ᱟᱹᱧ ᱢᱮ ᱚᱱᱚᱲᱦᱮ ᱯᱩᱛᱷᱤ ᱚᱞ ᱟᱠᱟᱫᱟᱹᱧ ᱚᱱᱟᱫᱚ ᱢᱤᱫᱴᱮᱱ ᱜᱮᱭᱟ ᱚᱱᱟ ᱯᱩᱛᱷᱤ ᱧᱩᱛᱩᱢ ᱫᱚ ᱦᱩᱭᱩᱜ ᱠᱟᱱᱟ ᱚᱲᱟᱜ ᱜᱷᱟᱹᱨᱚᱧᱡᱽ ᱟᱨ ᱚᱱᱟ ᱚᱲᱟᱜ ᱯᱚᱛᱷᱤ ᱨᱮᱫᱚ ᱦᱩᱭᱩᱜ ᱠᱟᱱᱟ ᱯᱨᱟᱭ ᱛᱤᱨᱤᱥᱴᱤ ᱜᱟᱱ ᱚᱞ ᱢᱮᱱᱟᱼᱟ ᱡᱮᱢᱚᱱ ᱢᱤᱫ ᱴᱮᱱ ᱚᱱᱚᱲᱦᱮ ᱠᱚᱝᱠᱟ ᱟᱨ ᱡᱟᱦᱟᱸ ᱱᱚᱣᱟ ᱞᱚᱠᱰᱟᱣᱩᱱ ᱤᱫᱤ ᱠᱟᱛᱮ ᱞᱚᱠᱰᱟᱣᱩᱱ ᱡᱟᱦᱟᱸ ᱯᱚᱨᱤᱥᱛᱷᱤᱛᱤ ᱛᱟᱦᱮᱸ ᱠᱟᱱ ᱚᱱᱟ ᱤᱫᱤ ᱠᱟᱛᱮᱛ ᱦᱚᱸ ᱠᱤᱪᱷᱩᱧ ᱥᱟᱵ ᱨᱟᱠᱟᱵ ᱟᱠᱟᱫᱟ ᱟᱨ ᱱᱚᱝᱠᱟ ᱟᱭᱢᱟ ᱚᱞ ᱢᱮᱱᱟ ᱯᱩᱛᱷᱤ ᱚᱱᱟᱫᱚ ᱡᱟᱦᱟᱸ ᱵᱟᱹᱧ ᱪᱷᱟᱯᱟ ᱥᱚᱫᱚᱨ ᱠᱟᱫᱟ ᱟᱨ ᱠᱟᱹᱦᱤᱱᱤ ᱦᱚ ᱢᱮᱱᱟᱼᱟ ᱟᱨ ᱚᱱᱚᱲᱦᱮ ᱫᱚ ᱱᱤᱭᱟᱹ ᱞᱟᱹᱜᱤᱫ ᱛᱮ ᱵᱟᱪᱷᱟᱣ ᱠᱟᱹᱫᱤᱧ ᱤᱧ ᱫᱚ ᱚᱱᱚᱲᱦᱮ ᱫᱚ ᱚᱱᱮᱠᱚ ᱢᱮᱱᱟ ᱡᱟᱦᱟᱸ ᱢᱮᱫ ᱛᱮ ᱵᱟᱝ ᱧᱮᱞ ᱧᱟᱢᱚᱼᱟ ᱚᱱᱛᱚᱨ ᱢᱮᱫ ᱛᱮ ᱡᱟᱦᱟᱸᱢ ᱧᱮᱞ ᱧᱟᱢᱟ ᱡᱟᱦᱟᱸ ᱟᱹᱭᱠᱟᱹᱣ ᱚᱱᱟ ᱡᱮ ᱚᱞ ᱠᱟᱛᱮ ᱮᱢ ᱥᱚᱫᱚᱨ ᱮᱫ ᱠᱟᱱ ᱫᱤᱥᱚᱢ ᱦᱚᱲ ᱠᱚ ᱯᱟᱲᱦᱟᱣ ᱛᱟᱢ ᱚᱱᱮ ᱡᱮ ᱢᱤᱫᱴᱮᱱ ᱟᱹᱭᱠᱟᱹᱣ ᱟᱢ ᱪᱮᱫ ᱞᱮᱠᱟᱢ ᱟᱹᱭᱠᱟᱹᱣ ᱮᱫᱟ ᱠᱩᱥᱤ ᱥᱮ ᱫᱩᱠ ᱥᱩᱠ ᱩᱱᱠᱩ ᱛᱟᱞᱟᱨᱮ ᱡᱮᱢ ᱥᱚᱫᱚᱨ ᱮᱫ ᱠᱟᱱ ᱚᱱᱚᱲᱦᱮ ᱚᱞ ᱫᱚ ᱢᱤᱫᱴᱮᱱ ᱟᱞᱟᱫᱟ ᱟᱹᱱᱟᱹᱭᱠᱟᱹᱣ ᱠᱟᱱᱟ ᱟᱨᱠᱤ ᱟᱫᱚ ᱱᱚᱝᱠᱟᱮ ᱢᱤᱫ ᱵᱟᱨ ᱢᱤᱫ ᱵᱟᱨ ᱚᱞ ᱚᱞ ᱛᱮ ᱤᱧ ᱫᱚ ᱚᱱᱚᱲᱦᱮ ᱥᱮᱫ ᱦᱚᱸ ᱟᱹᱰᱤ ᱡᱳᱨ ᱜᱤᱧ ᱮᱢ ᱟᱠᱟᱫᱟ

ᱞᱮᱛᱟᱲ ᱜᱮ ᱛᱟᱦᱮᱱ ᱠᱟᱱᱟ ᱚᱱᱚᱲᱦᱮ ᱫᱚ ᱠᱟᱹᱦᱤᱱᱤ ᱦᱚᱸ ᱢᱮᱱᱟ ᱛᱤᱧᱟᱹ ᱚᱱᱟ ᱠᱟᱹᱦᱤᱱᱤ ᱧᱩᱛᱩᱢ ᱫᱚ ᱦᱩᱭᱩᱜ ᱠᱟᱱᱟ ᱛᱤᱨᱞᱟᱹ ᱦᱚᱯᱚᱱ ᱟᱨ ᱢᱤᱫᱴᱮᱱ ᱠᱟᱹᱦᱤᱱᱤ ᱦᱚᱸ ᱦᱩᱭᱩᱜ ᱠᱟᱱᱟ ᱚᱱᱟ ᱠᱟᱹᱦᱤᱱᱤ ᱫᱚ ᱦᱩᱭᱩᱜ ᱠᱟᱱᱟ ᱛᱤᱨᱞᱟᱹ ᱛᱤᱨᱞᱟᱹ ᱤᱫᱤ ᱠᱟᱛᱮ ᱜᱮ ᱰᱷᱮᱨ ᱤᱧ ᱚᱞ ᱟᱠᱟᱫᱟ ᱪᱮᱫᱟ ᱥᱮ ᱟᱵᱳ ᱥᱚᱢᱟᱡᱽ ᱨᱮ ᱧᱮᱞᱳ ᱠᱟᱱᱟ ᱛᱤᱨᱞᱟᱹ ᱫᱚ ᱟᱹᱰᱤ ᱛᱟᱭᱚᱢ ᱨᱮᱜᱮ ᱟᱹᱰᱤ ᱛᱟᱭᱚᱢ ᱨᱮᱜᱮ ᱚᱞᱚᱜ ᱯᱟᱲᱦᱟᱜ ᱫᱤᱠ ᱫᱤᱭᱮ ᱥᱮ ᱮᱢᱟᱱ ᱮᱢᱟᱱ ᱫᱤᱠ ᱫᱤᱭᱮ ᱡᱚᱛᱚ ᱫᱤᱠ ᱫᱤᱭᱮ ᱜᱮ ᱟᱹᱰᱤ ᱛᱟᱭᱚᱢ ᱨᱮ ᱢᱮᱱᱟ ᱵᱚᱱᱟ ᱟᱫᱚ ᱡᱟᱨ ᱡᱚᱱᱱᱚ ᱤᱧ ᱫᱚ ᱛᱤᱨᱞᱟᱹ ᱥᱮᱫ ᱜᱮ ᱡᱟᱦᱟᱸᱭ ᱢᱟᱱᱮ ᱞᱟᱛᱟᱨ ᱨᱮ ᱢᱮᱱᱟ ᱵᱚᱱᱟ ᱩᱱᱠᱩ ᱤᱫᱤ ᱠᱟᱛᱮ ᱜᱮ ᱰᱷᱮᱨ ᱫᱩᱧ ᱥᱟᱵ ᱨᱟᱠᱟᱵ ᱟᱠᱟᱫᱟ ᱱᱤᱭᱟᱹ ᱜᱮ